ᱟᱵᱚᱣᱟᱜ ᱥᱟᱱᱛᱟᱲ ᱥᱚᱢᱟᱡ ᱵᱟ ᱥᱮᱨᱣᱟ ᱨᱟᱭ ᱫᱚ ᱡᱟᱦᱟᱸᱴᱟᱜ ᱢᱟᱱᱮ ᱢᱟᱨᱟᱝ ᱯᱚᱨᱚᱵᱽ ᱛᱟᱵᱚᱱ ᱚᱱᱟ ᱫᱚ ᱩᱭᱩᱜ ᱠᱟᱱᱟ ᱵᱟᱦᱟ ᱯᱚᱨᱚᱵᱽ ᱚᱱᱟ ᱜᱮ ᱤᱧ ᱫᱚ ᱚᱞ ᱫᱚᱦᱚ ᱥᱟᱱᱟᱧᱟ ᱟᱹᱰᱤ ᱤᱭᱟ ᱠᱷᱚᱱ ᱦᱟᱯᱲᱟᱢ ᱛᱟᱠᱚ ᱠᱷᱚᱱ ᱠᱚ ᱱᱚᱣᱟ ᱠᱚ ᱫᱚᱦᱚᱣᱟᱠᱟᱫᱟ ᱡᱟᱛᱮ ᱡᱮᱢᱚᱱ ᱱᱚᱣᱟ ᱫᱚ ᱩᱱᱠᱩ ᱢᱟᱱᱮ ᱪᱮᱫ ᱤᱧ ᱢᱮᱱᱟ ᱢᱟᱨᱟᱝ ᱵᱩᱨᱩ ᱡᱟᱦᱮᱨ ᱟᱭᱚ ᱚᱱᱟ ᱛᱮᱠᱚ ᱧᱩᱛᱩᱢ ᱠᱟᱫᱟ ᱩᱱᱠᱤᱱ ᱠᱤᱱ ᱚᱸᱰᱮ ᱫᱚᱠᱤᱱ ᱥᱮᱵᱟ ᱥᱟᱱᱛᱤ ᱛᱟᱦᱮᱱ ᱞᱟᱜᱟᱫ ᱛᱮᱵᱚᱱ ᱢᱟᱱᱮ ᱵᱚᱸᱜᱟ ᱵᱳᱨᱳᱣᱟᱠᱤᱱ ᱠᱟᱱᱟ ᱛᱚ ᱚᱱᱟ ᱜᱮ ᱚᱞ ᱫᱩᱧ ᱚᱞ ᱤᱫᱤᱭᱮᱫ ᱜᱮᱭᱟ ᱦᱟᱸᱜ ᱢᱟᱱᱮ ᱵᱟᱦᱟ ᱯᱚᱨᱚᱵᱽ ᱨᱮᱭᱟᱜ ᱦᱚᱸ ᱟᱨ ᱥᱚᱨᱦᱟᱭ ᱨᱮᱭᱟᱜ ᱦᱚᱸ ᱪᱮᱫᱞᱮᱠᱟ ᱚᱱᱟ ᱵᱟᱨᱭᱟ ᱯᱚᱨᱚᱵᱽ ᱜᱮ ᱟᱵᱚᱣᱟᱜ ᱫᱚ ᱢᱟᱱᱮ ᱥᱚᱨᱮᱥ ᱯᱚᱨᱚᱵᱽ ᱠᱟᱱ ᱛᱟᱵᱚᱱᱟ ᱟᱵᱚ ᱥᱟᱶᱛᱟᱞᱤ ᱤᱭᱟᱹ ᱨᱮᱫᱚ ᱵᱟᱦᱟ ᱨᱮ ᱡᱮᱢᱚᱱ ᱯᱨᱚᱛᱷᱚᱢᱚᱛᱚ ᱠᱷᱚᱱ ᱢᱟᱱᱮ ᱡᱟᱦᱮᱨ ᱡᱟᱦᱮᱨ ᱵᱚᱱ ᱯᱚᱨᱤᱥᱠᱟᱨᱟ ᱡᱟᱦᱮᱨ ᱥᱟᱹᱲᱤᱢ ᱵᱚᱱ ᱫᱟᱵᱟ ᱟᱨ ᱫᱮᱵᱟ ᱥᱮᱵᱟ ᱞᱟᱹᱜᱤᱫ ᱫᱷᱤᱨᱤ ᱵᱚᱸᱜᱟ ᱨᱮᱵᱚᱱ ᱥᱤᱸᱫᱩᱨᱟᱜᱼᱟ ᱯᱨᱚᱛᱷᱚᱢ ᱫᱤᱱ ᱨᱮ ᱟᱨ ᱫᱤᱛᱤᱭᱚ ᱫᱤᱱ ᱨᱮᱫᱚ ᱵᱟᱦᱟ ᱵᱚᱱ ᱥᱟᱨᱫᱤᱭᱟ ᱦᱮᱲᱟᱜ ᱥᱤᱢ ᱠᱚᱵᱚᱱ ᱵᱚᱸᱜᱟ ᱠᱚᱣᱟ ᱯᱟᱸᱴᱷᱟ ᱯᱷᱟᱸᱴᱷᱤ ᱢᱮᱨᱚᱢ ᱜᱩᱞᱤ ᱠᱚ ᱜᱩᱞᱤᱭᱤᱡ ᱟᱨ ᱦᱮᱸᱫᱮᱭᱤᱡ ᱟᱜ ᱜᱩᱞᱤ ᱠᱤᱱ ᱜᱮ ᱵᱟᱨᱭᱟ ᱢᱟᱱᱮ ᱯᱮᱭᱟ ᱵᱚᱱ ᱵᱚᱸᱜᱟ ᱠᱚᱣᱟ ᱚᱱᱟ ᱜᱮ ᱢᱟᱱᱮ ᱟᱵᱚᱣᱟᱜ ᱵᱟᱦᱟ ᱯᱚᱨᱚᱵᱽ ᱫᱚ ᱢᱟᱨᱟᱝ ᱯᱚᱨᱚᱵᱽ ᱠᱟᱱ ᱛᱟᱵᱚᱱᱟ ᱚᱱᱟ ᱜᱮ ᱧᱮᱞᱫᱟᱹᱧ ᱡᱚᱛᱚ ᱦᱚᱯᱚᱱ ᱨᱟ ᱡᱟᱶᱟᱭ ᱜᱚᱝᱠᱮ ᱡᱚᱛᱚ ᱵᱚᱱ ᱱᱮᱣᱛᱟ ᱵᱟᱨᱛᱮ ᱠᱚᱣᱟ ᱡᱟᱛᱮ ᱡᱮᱢᱚᱱ ᱡᱚᱛᱚ ᱦᱚᱲ ᱛᱮ ᱱᱚᱣᱟ ᱫᱚᱵᱚᱱ ᱧᱮᱞ ᱥᱟᱢᱜᱮᱭᱟ ᱢᱟᱱᱮ ᱢᱟᱨᱟᱝ ᱵᱩᱨᱩ ᱡᱟᱦᱮᱨ ᱟᱭᱚᱣᱟᱜ ᱵᱟᱦᱟ ᱵᱚᱱ ᱟᱛᱟᱝᱟ ᱵᱟᱦᱟᱭᱟᱵᱚᱱ ᱡᱚᱛᱚ ᱜᱮ ᱱᱚᱣᱟ ᱜᱮ ᱤᱧ ᱫᱚ ᱥᱚᱨᱮᱥᱤᱧ ᱵᱩᱡᱟ ᱟᱨ ᱥᱚᱦᱨᱟᱭ ᱯᱚᱨᱚᱵᱽ ᱦᱚᱸ ᱛᱟᱭᱜᱮ ᱮᱠᱤ ᱤᱭᱟᱹ ᱠᱟᱱ ᱜᱮᱭᱟ ᱠᱤᱱᱛᱩ ᱱᱚᱣᱟ ᱠᱤᱱ ᱜᱮ ᱢᱟᱨᱟᱝ ᱯᱚᱨᱚᱵᱽ ᱫᱚ ᱞᱮᱠᱟᱧ ᱢᱚᱱᱮᱭᱟ ᱮᱵᱚᱝ ᱚᱞ ᱫᱟᱹᱧ ᱚᱞ ᱪᱟᱞᱟᱜ ᱠᱟᱱ ᱜᱮᱭᱟ ᱦᱟᱸᱜ ᱚᱞ ᱞᱮᱠᱷᱟᱱ ᱚᱞᱟᱹᱧ ᱟᱨ ᱞᱟᱹᱭ ᱛᱟᱵᱚᱱᱟ